ᱦᱮᱸ ᱜᱚᱢᱠᱮ ᱞᱟᱹᱭ ᱵᱤᱱ ᱚᱠᱚᱭ ᱵᱤᱱ ᱞᱟᱹᱭᱮᱫ ᱛᱟᱦᱮᱸᱫ ᱦᱳᱭ ᱱᱚᱰᱮ ᱟᱹᱞᱤᱧ ᱱᱚᱣᱟ ᱤᱭᱟᱹ ᱥᱮᱫ ᱨᱮᱜᱮ ᱛᱮᱞᱟᱝ ᱢᱟ ᱢᱮᱨᱚᱢ ᱠᱚ ᱵᱷᱤᱲᱤ ᱠᱚ ᱛᱮ ᱦᱟᱜ ᱢᱮᱱᱟᱜ ᱠᱚᱣᱟ ᱛᱚ ᱮᱱᱠᱷᱟᱱ ᱩᱱᱠᱩ ᱜᱮᱞᱤᱧ ᱧᱮᱞ ᱵᱟᱲᱟ ᱧᱚᱜᱮᱜ ᱠᱚᱣᱟ ᱦᱳᱭ ᱥᱟᱸᱜᱮ ᱜᱮᱭᱟ ᱠᱚ ᱛᱟᱞᱟᱝ ᱡᱚᱛᱚ ᱞᱮᱠᱟᱱ ᱠᱚ ᱢᱮᱱᱟᱜ ᱠᱚᱣᱟ ᱦᱳᱭ ᱥᱟᱸᱜᱮ ᱜᱮᱭᱟ ᱠᱚ ᱥᱟᱸᱜᱮ ᱜᱮᱭᱟ ᱠᱚ ᱚᱱᱠᱟ ᱢᱟ ᱥᱟᱭᱤᱡᱽ ᱚᱱᱩᱥᱟᱨ ᱨᱮᱧ ᱨᱮᱹᱴ ᱟᱠᱟᱫ ᱠᱚᱣᱟ ᱟᱫᱚ ᱚᱠᱟ ᱞᱮᱠᱟᱱ ᱠᱚᱵᱤ ᱠᱩᱥᱤᱭᱟ ᱟᱠᱚᱣᱟ ᱵᱚᱫᱟ ᱦᱚᱸ ᱢᱮᱱᱟᱜ ᱠᱚᱣᱟ ᱯᱟᱹᱴᱤ ᱦᱚᱸ ᱢᱮᱱᱟᱜ ᱠᱚᱣᱟ ᱥᱮᱬᱟ ᱠᱟᱹᱥᱤ ᱦᱚᱸ ᱢᱮᱱᱟᱜ ᱠᱚᱣᱟ ᱟᱫᱚ ᱪᱮᱫ ᱞᱮᱠᱟᱱ ᱠᱚᱵᱤᱱ ᱫᱚᱨᱠᱟᱨᱚᱜ ᱠᱟᱱᱟ ᱚᱠᱟ ᱦᱤᱥᱟᱹᱵ ᱵᱤᱱ ᱥᱟᱭᱤᱡᱽ ᱤᱫᱤ ᱠᱟᱛᱮᱫ ᱞᱤᱧ ᱨᱮᱹᱴ ᱠᱟᱫ ᱠᱚᱣᱟ ᱦᱟᱜ ᱛᱟᱞᱟᱝ ᱵᱷᱮᱲᱟ ᱦᱚᱸ ᱢᱮᱱᱟᱜ ᱠᱚ ᱛᱟᱞᱟᱝ ᱨᱮᱹᱴ ᱫᱚ ᱩᱱᱠᱩ ᱦᱚᱸ ᱚᱱᱟ ᱥᱟᱭᱤᱡᱽ ᱚᱱᱩᱥᱟᱨ ᱨᱮᱜᱮ ᱦᱟᱜ ᱟᱫᱚ ᱩᱱᱠᱩ ᱦᱮᱸᱫᱮ ᱠᱚᱫᱚ ᱠᱟᱹᱴᱤᱡ ᱞᱤᱧ ᱨᱮᱹᱴ ᱧᱚᱜ ᱟᱠᱟᱫ ᱠᱚᱣᱟ ᱟᱨ ᱩᱱᱠᱩ ᱯᱩᱸᱰ ᱠᱚ ᱢᱮᱱᱟᱜ ᱠᱚᱣᱟ ᱩᱱᱠᱩ ᱫᱚ ᱠᱟᱹᱴᱤᱡ ᱩᱱᱟᱹᱜ ᱫᱚ ᱵᱟᱝᱼᱟ ᱛᱟᱞᱟᱝ ᱤᱱᱟᱹ ᱢᱚᱬᱮ ᱜᱚᱴᱮᱡ ᱫᱚ ᱱᱟᱦᱟᱜ ᱞᱟᱜᱟᱣ ᱠᱟᱱᱟ ᱢᱚᱬᱮ ᱦᱟᱡᱟᱨ ᱦᱳᱭ ᱦᱳᱭ ᱦᱳᱭ ᱚᱱᱟ ᱜᱮᱛᱚ ᱟᱹᱵᱤᱱ ᱜᱮ ᱚᱠᱟ ᱦᱤᱞᱳᱜ ᱠᱚᱛᱮ ᱵᱤᱱ ᱥᱚᱢᱚᱭᱚᱜ ᱠᱟᱱᱟ ᱟᱨ ᱚᱠᱟ ᱦᱤᱞᱚᱜ ᱫᱚ ᱵᱟᱝᱼᱟ ᱟᱹᱞᱤᱧ ᱢᱟ ᱵᱟᱹᱞᱤᱧ ᱢᱮᱱ ᱫᱟᱲᱮᱭᱟᱜ ᱠᱟᱱᱟ ᱠᱤᱱᱛᱩ ᱟᱹᱞᱤᱧ ᱫᱚ ᱡᱚᱛᱚ ᱫᱤᱱ ᱜᱮᱞᱤᱧ ᱱᱚᱰᱮ ᱞᱤᱧ ᱛᱟᱦᱮᱱ ᱠᱟᱱᱟ ᱱᱟᱦᱟᱜ ᱦᱚᱸ ᱦᱚᱸ ᱦᱚᱸ ᱦᱳᱭ ᱢᱮᱱᱟᱜ ᱠᱚᱣᱟ ᱤᱫᱤ ᱠᱚᱵᱤᱱ ᱟᱹᱵᱤᱱ ᱵᱟᱪᱷᱟᱣ ᱠᱟᱛᱮᱫ ᱤᱫᱤ ᱠᱚᱵᱤᱱ ᱥᱮ ᱦᱳᱭ ᱦᱳᱭ ᱦᱳᱭ ᱦᱳᱭ ᱛᱟᱦᱮᱸ ᱱᱟᱞᱤᱧ ᱚᱲᱟᱜ ᱨᱮᱜᱮ ᱞᱤᱧ ᱛᱟᱦᱮᱱᱟ ᱦᱳᱭ ᱴᱷᱤᱠᱟ ᱴᱷᱤᱠᱟ

ᱦᱳᱭ ᱟᱫᱚ ᱦᱤᱡᱩᱜ ᱠᱷᱟᱱ ᱵᱤᱱ ᱦᱟᱜ ᱟᱬᱜᱟᱛ ᱫᱷᱟᱨᱟ ᱨᱮᱜᱮ ᱦᱮᱡ ᱜᱚᱫᱚᱜ ᱵᱤᱱ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱮᱸ ᱦᱮᱸ ᱱᱤᱦᱟᱹᱛᱤ ᱟᱹᱵᱤᱱ ᱠᱩᱥᱤᱭᱟᱫ ᱠᱚ ᱠᱷᱟᱱ ᱜᱮ ᱜᱟᱱ ᱮᱱᱟ ᱱᱟᱦᱟᱜ ᱟᱨ ᱦᱚᱸ ᱱᱟᱜ ᱤᱱᱟᱹ ᱦᱤᱡᱩᱜ ᱠᱷᱟᱱ ᱢᱟ ᱵᱤᱱ ᱟᱬᱜᱚ ᱨᱟᱠᱟᱵ ᱢᱟ ᱢᱮᱱᱟᱜ ᱜᱮᱫᱚ ᱦᱳᱭ ᱟᱨ ᱫᱤᱱ ᱫᱷᱟᱨᱟ ᱜᱮᱵᱤᱱ ᱤᱫᱤ ᱠᱚᱢᱟ ᱟᱹᱵᱤᱱᱢᱟ ᱦᱳᱭ ᱫᱤᱱ ᱫᱷᱟᱨᱟ ᱜᱮᱵᱤᱱ ᱤᱫᱤ ᱠᱚᱣᱟ ᱦᱳᱭ ᱦᱳᱭ ᱦᱳᱭ ᱚᱱᱟ ᱱᱟᱦᱟᱜ ᱤᱧ ᱵᱩᱡᱷᱟᱹᱣ ᱠᱟᱛᱮᱫ ᱦᱟᱜ ᱚᱱᱟ ᱫᱚ ᱦᱳᱭ ᱦᱳᱭ ᱦᱳᱭ ᱦᱳᱭ ᱦᱳᱭ ᱦᱳᱭ ᱯᱚᱴᱟ ᱯᱩᱴᱤᱜ ᱟᱞᱟᱝ ᱚᱱᱟ ᱫᱚ ᱟᱫᱚ ᱟᱹᱞᱤᱧ ᱦᱚᱸ ᱟᱹᱵᱤᱱ ᱵᱤᱱ ᱤᱫᱤ ᱠᱚ ᱠᱷᱟᱱ ᱟᱹᱞᱤᱧ ᱦᱚᱸ ᱞᱤᱧ ᱥᱩᱵᱤᱫᱟ ᱧᱚᱜᱚᱜᱼᱟ ᱦᱳᱭ ᱦᱳᱭ ᱜᱩᱯᱤ ᱠᱚ ᱦᱚᱸ ᱟᱨ ᱪᱟᱞᱟᱜ ᱵᱟᱭ ᱯᱟᱲᱟᱣ ᱟᱹᱞᱤᱧᱚᱲᱟᱜ ᱠᱷᱟᱱ ᱵᱤᱱ ᱤᱫᱤ ᱠᱚᱢᱟ ᱟᱹᱵᱤᱱᱢᱟ ᱦᱳᱭ ᱴᱷᱤᱠᱟ ᱴᱷᱤᱠᱟ ᱦᱳᱭ ᱴᱷᱤᱠ ᱜᱮᱭᱟ